ᱯᱟᱹᱦᱤᱞ ᱫᱚ ᱵᱟᱹᱞᱛᱤ ᱛᱮᱞᱮ ᱨᱟᱠᱟᱵ ᱠᱩᱸᱧ ᱫᱟᱜ ᱱᱮᱛᱟᱨ ᱫᱚ ᱩᱰᱩᱠ ᱠᱟᱱᱟ ᱡᱚᱱᱛᱚᱨᱚ ᱠᱚ ᱚᱱᱟ ᱫᱚ ᱢᱮᱥᱤᱱ ᱛᱮ ᱞᱟᱭᱤᱱ ᱛᱮ ᱫᱟᱜ ᱨᱟᱠᱟᱵ ᱠᱟᱱᱟ ᱦᱮᱸ ᱡᱮᱢᱚᱱ ᱪᱟᱥᱼᱵᱟᱥ ᱦᱩᱭᱩᱜ ᱠᱟᱱᱟ ᱱᱮᱛᱟᱨ ᱫᱚ ᱦᱚᱸᱜ ᱚᱭ ᱚᱱᱟ ᱠᱚᱫᱚ ᱢᱮᱥᱤᱱ ᱛᱮ ᱨᱟᱠᱟᱵ ᱠᱟᱱᱟ ᱯᱟᱹᱦᱤᱞ ᱫᱚ ᱵᱟᱹᱞᱛᱤ ᱛᱮᱞᱮ ᱨᱟᱠᱟᱵᱮᱜ ᱛᱟᱦᱮᱸᱫ ᱡᱚᱢ ᱫᱟᱜ ᱧᱩ ᱫᱟᱜ ᱡᱷᱚᱛᱚ ᱜᱮ ᱱᱮᱛᱟᱨ ᱫᱚ ᱢᱮᱥᱤᱱ ᱛᱮᱠᱚ ᱞᱟᱭᱤᱱ ᱵᱟᱹᱭᱥᱟᱹᱣ ᱠᱟᱱᱟ ᱛᱚᱵᱮ ᱚᱱᱟ ᱛᱮᱜᱮ ᱨᱟᱠᱟᱵᱽ ᱠᱟᱱᱟ ᱱᱮᱛᱟᱨ ᱫᱚ ᱚᱱᱟ ᱦᱚᱛᱮᱜ ᱛᱮ ᱨᱟᱠᱟᱵ ᱫᱚ ᱱᱮᱛᱟᱨ ᱫᱚ ᱥᱚᱦᱚᱡᱽ ᱟᱠᱟᱱᱟ ᱦᱮᱸ ᱡᱮᱞᱮᱠᱟ ᱥᱚᱦᱚᱡᱽ ᱟᱠᱟᱱᱟ ᱱᱮᱛᱟᱨ ᱫᱚ ᱫᱟᱜ ᱦᱚᱸ ᱨᱟᱠᱟᱵ ᱠᱟᱱᱟ ᱯᱟᱹᱦᱤᱞ ᱫᱚ ᱵᱟᱹᱞᱛᱤ ᱟᱛᱮᱜ ᱫᱟᱜ ᱜᱚᱦᱚᱲ ᱨᱟᱠᱟᱵᱮᱜ ᱛᱟᱦᱮᱱ ᱞᱮ ᱱᱮᱛᱟᱨ ᱫᱚ ᱵᱟᱝ ᱡᱚᱛᱚ ᱜᱮ